ᱞᱟᱦᱟ ᱫᱚ ᱟᱵᱚ ᱦᱚᱲ ᱠᱚᱫᱚ ᱚᱱᱠᱟ ᱥᱤᱠᱠᱷᱤᱛᱤ ᱫᱚ ᱵᱟᱠᱚ ᱛᱟᱦᱮᱸ ᱞᱮᱱᱟ ᱟᱨ ᱱᱮᱛᱟᱨ ᱫᱚ ᱞᱮ ᱞᱟᱦᱟᱛᱮ ᱢᱳᱵᱟᱭᱤᱞ ᱠᱚᱨᱮ ᱦᱚᱸ ᱪᱤᱠᱤᱛᱮ ᱚᱞᱪᱤᱠᱤᱛᱮ ᱵᱟᱝ ᱴᱟᱭᱯᱤᱝ ᱚᱜ ᱠᱟᱱ ᱛᱟᱦᱮᱸ ᱠᱟᱱᱟ ᱱᱮᱛᱟᱨ ᱫᱚ ᱯᱞᱮ ᱥᱴᱳᱨ ᱢᱟᱫᱽᱫᱷᱚᱢ ᱛᱮ ᱥᱮ ᱟᱨᱚ ᱟᱭᱢᱟ ᱳᱭᱮᱵ ᱥᱟᱭᱤᱴ ᱢᱮᱱᱟᱜᱼᱟ ᱚᱱᱟ ᱠᱚ ᱢᱟᱫᱽᱫᱷᱚᱢ ᱛᱮ ᱴᱟᱭᱯᱤᱝ ᱚᱜ ᱠᱟᱱᱟ ᱥᱮ ᱟᱭᱢᱟ ᱨᱚᱠᱚᱢ ᱞᱮᱝᱜᱩᱭᱮᱡᱽ ᱠᱚ ᱢᱮᱱᱟᱜᱼᱟ ᱚᱱᱟ ᱠᱚ ᱯᱞᱮ ᱥᱴᱳᱨ ᱢᱟᱫᱽᱫᱷᱚᱢ ᱛᱮ ᱴᱟᱭᱯᱤᱝ ᱚᱜ ᱠᱟᱱᱟ ᱞᱟᱦᱟ ᱫᱚ ᱚᱱᱠᱟ ᱫᱚ ᱵᱟᱝ ᱛᱟᱦᱮᱸ ᱞᱮᱱᱟ ᱯᱷᱮᱥᱵᱩᱠ ᱤᱱᱥᱴᱟᱜᱨᱟᱢ ᱤᱭᱩᱴᱩᱵᱽ ᱱᱮᱛᱟᱨ ᱫᱚ ᱟᱭᱢᱟ ᱠᱚ ᱟᱭᱢᱟ ᱠᱚ ᱵᱟᱰᱟᱭᱟ ᱡᱮ ᱯᱷᱮᱥᱵᱩᱠ ᱨᱮ ᱨᱤᱞᱥ ᱵᱷᱤᱰᱭᱳ ᱠᱚ ᱛᱮᱭᱟᱨ ᱵᱟᱲᱟᱭᱮᱫᱟ